ᱦᱮᱸ ᱤᱥᱠᱩᱞ ᱠᱷᱚᱱ ᱢᱟᱪᱮᱫ ᱜᱚᱢᱠᱮ ᱢᱟᱥᱴᱟᱨ ᱤᱧ ᱞᱟᱹᱭᱮᱫᱟ ᱵᱚᱱᱤ ᱥᱚᱢᱱᱟᱛᱷ ᱮᱢ ᱞᱟᱹᱭᱮᱫᱟ ᱛᱚ ᱢᱮᱱᱮᱫᱟᱹᱧ ᱟᱢᱨᱮᱱ ᱜᱤᱫᱽᱨᱟᱹ ᱥᱠᱩᱞ ᱵᱟᱭ ᱦᱤᱡᱩᱜ ᱠᱟᱱᱟ ᱪᱮᱫ ᱵᱮᱯᱟᱨ ᱟᱭᱢᱟ ᱫᱤᱱᱮ ᱠᱟᱹᱢᱦᱟᱹᱭ ᱠᱮᱫᱟ ᱴᱷᱤᱠ ᱜᱮᱭᱟ ᱜᱤᱫᱽᱨᱟᱹ ᱢᱚᱡᱽ ᱛᱮ ᱨᱟᱱ ᱡᱚᱢ ᱦᱚᱪᱚᱭᱮᱟ ᱰᱟᱨᱛᱚᱨ ᱫᱮᱠᱷᱟᱣᱮᱢ ᱟᱨᱮ ᱢᱚᱡᱽ ᱞᱮᱱᱠᱷᱟᱱ ᱥᱠᱩᱞ ᱴᱷᱤᱠ ᱴᱷᱟᱠ ᱠᱳᱞ ᱠᱟᱭᱢᱮ ᱦᱮᱸ

ᱟᱪᱪᱷᱟ ᱟᱪᱪᱷᱟ ᱚᱱᱟ ᱛᱮᱜᱮ ᱠᱷᱚᱡᱽ ᱤᱧ ᱦᱟᱛᱟᱣᱮᱫᱟ ᱟᱭᱢᱟ ᱫᱤᱱ ᱵᱟᱭ ᱦᱮᱡ ᱞᱮᱱᱟ ᱜᱤᱫᱽᱨᱟᱹ ᱪᱮᱫ ᱪᱮᱠᱟᱭᱮᱱᱟ ᱢᱟᱥᱮ ᱜᱟᱨᱡᱮᱱ ᱟᱢ ᱴᱷᱮᱡ ᱠᱷᱚᱡᱽ ᱤᱧ ᱦᱟᱛᱟᱣᱮᱫᱟ ᱜᱤᱫᱽᱨᱟᱹ ᱵᱟᱭ ᱦᱮᱡ ᱞᱮᱱᱟ ᱟᱭᱢᱟᱫᱤᱱ ᱥᱠᱩᱞ ᱮ ᱠᱟᱹᱢᱦᱟᱹᱭ ᱠᱮᱫᱟ ᱚᱱᱟ ᱛᱮᱜᱮ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱦᱮᱸ ᱦᱮᱸ ᱢᱟ ᱡᱚᱦᱟᱨ ᱜᱮ ᱛᱟᱦᱞᱮ ᱴᱷᱤᱠ ᱜᱮᱭᱟ ᱦᱮᱸ